ᱦᱮᱞᱳ ᱤᱧ ᱩᱲᱤᱥᱥᱟ ᱠᱷᱚᱱᱤᱧ ᱢᱮᱱᱮᱫᱼᱟ ᱱᱚᱣᱟ ᱠᱷᱚᱠᱨᱚ ᱟᱛᱩ ᱨᱤᱱᱤᱡ ᱟᱢ ᱢᱟᱨᱟᱝ ᱪᱟᱹᱥᱤ ᱠᱟᱱᱟᱢ ᱥᱩᱱᱟᱹᱨᱟᱢ ᱦᱟᱸᱥᱫᱟ ᱟᱫᱚ ᱵᱟᱲᱟᱭ ᱥᱟᱱᱟᱧ ᱠᱟᱱᱟ ᱦᱩᱲᱩ ᱠᱚ ᱪᱮᱫᱞᱮᱠᱟ ᱦᱩᱭᱩᱜᱼᱟ ᱪᱮᱫᱞᱮᱠᱟ ᱯᱮ ᱪᱟᱥᱟ ᱦᱩᱲᱩ ᱠᱚ ᱚ ᱟᱪᱪᱷᱟ ᱟᱨ ᱫᱟᱹᱞ ᱠᱚ ᱫᱟᱹᱞ ᱠᱚᱯᱮ ᱪᱟᱥᱟ ᱫᱟᱹᱞ ᱠᱚᱯᱮ ᱪᱟᱥᱟ ᱩᱛᱩ ᱠᱚ ᱥᱚᱵᱡᱤ ᱯᱟᱹᱛᱤ ᱱᱚᱣᱟ ᱠᱚ ᱦᱳᱭ ᱦᱚᱸ ᱵᱷᱮᱲᱣᱟ ᱠᱚᱯᱮ ᱪᱟᱥᱟ ᱵᱮᱲᱣᱟ ᱠᱚ ᱚᱱᱛᱮᱱ ᱞᱟᱹᱭᱟ ᱵᱷᱮᱲᱣᱟ ᱠᱚᱠᱚ ᱪᱟᱥᱟ ᱟᱪᱪᱷᱟ ᱵᱟᱲᱜᱮ ᱨᱮ ᱟᱫᱚ ᱪᱮᱫ ᱦᱩᱲᱩ ᱠᱚ ᱚᱱᱛᱮ ᱫᱚ ᱟᱯᱮ ᱫᱚ ᱡᱷᱟᱲᱠᱷᱚᱸᱰ ᱨᱮᱫᱚ ᱯᱮ ᱪᱟᱥᱟ ᱢᱟᱱᱮ ᱡᱷᱟᱹᱞ ᱦᱩᱲᱩ ᱠᱷᱟᱴᱚ ᱦᱩᱲᱩ ᱳᱡᱳᱱ ᱦᱩᱲᱩ ᱥᱚᱨᱱᱚ ᱦᱩᱲᱩ ᱞᱚᱞᱟᱴ ᱦᱩᱲᱩ ᱚᱠᱟ ᱦᱩᱲᱩ ᱠᱚᱯᱮ ᱪᱟᱥᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱚᱱᱟᱜᱮ ᱪᱟᱥᱵᱟᱥ ᱨᱮᱭᱟᱜ ᱜᱮ ᱠᱩᱞᱤ ᱥᱟᱱᱟᱞᱤᱫᱤᱧᱟ ᱟᱫᱚ ᱤᱧᱫᱚ ᱩᱲᱤᱥᱥᱟ ᱠᱷᱚᱡ ᱤᱧ ᱞᱟᱹᱭᱮᱫᱼᱟ ᱦᱩᱱᱟᱹᱝ ᱟᱡᱷᱚ ᱢᱩᱨᱢᱩ ᱟᱯᱮ ᱡᱷᱟᱨᱠᱷᱚᱸᱰ ᱨᱮ ᱟᱢ ᱠᱷᱚᱠᱨᱚ ᱥᱩᱱᱟᱹᱨᱟᱢ ᱦᱟᱸᱥᱫᱟᱜ ᱮᱢ ᱞᱟᱹᱭᱮᱱᱟ ᱚᱱᱠᱟᱜᱮ ᱟᱫᱚ ᱤᱧᱦᱚᱸ ᱠᱷᱚᱵᱚᱨᱤᱧ ᱟᱸᱡᱚᱢ ᱞᱟᱜᱛᱮ ᱤᱱᱟᱹᱠᱷᱟᱱ ᱡᱷᱟᱲᱠᱷᱚᱸᱰ ᱨᱮ ᱪᱟᱥᱵᱟᱥ ᱨᱮᱭᱟᱜ ᱤᱧ ᱠᱩᱞᱤ ᱵᱩᱡᱷᱟᱹᱣ ᱡᱚᱝ ᱠᱟᱱᱟ ᱦᱳᱭ ᱦᱳᱭ ᱦᱳᱭ ᱤᱱᱟᱹᱜᱮ ᱵᱟᱲᱟᱭ ᱞᱤᱫᱤᱧᱟ ᱦᱳᱭ ᱟᱹᱰᱤ ᱱᱟᱯᱟᱭ ᱜᱤᱧ ᱜᱟᱞᱢᱟᱨᱟᱣ ᱠᱮᱫ ᱢᱮᱭᱟ ᱦᱳᱭ ᱦᱳᱭ ᱟᱪᱪᱷᱟ ᱦᱳᱭ ᱛᱚᱵᱮ ᱟᱹᱰᱤ ᱵᱮᱥᱤᱧ ᱵᱩᱡᱷᱟᱹᱣ ᱠᱮᱫᱟ ᱪᱟᱥᱵᱟᱥ ᱨᱮᱭᱟᱜ ᱮᱢ ᱞᱟᱹᱭᱟᱫᱤᱧᱟ ᱦᱳᱭ ᱛᱚᱵᱮ ᱢᱟ ᱤᱱᱠᱟᱹ ᱜᱮᱞᱟᱝ ᱠᱟᱛᱷᱟᱜᱼᱟ